ᱥᱟᱱᱛᱟᱲᱤ ᱨᱚᱨᱚᱲ ᱦᱚᱲ ᱟᱠᱚᱣᱟᱜ ᱞᱟᱠᱪᱟᱨ ᱥᱮᱨᱣᱟ ᱢᱟᱹᱱᱟᱜ ᱢᱟᱹᱱ ᱞᱮᱠᱟ ᱛᱮᱠᱚ ᱮᱢᱚᱜᱼᱟ ᱡᱩᱫᱤ ᱟᱢ ᱥᱟᱱᱛᱟᱲ ᱦᱚᱯᱚᱱ ᱞᱟᱹᱜᱤᱫ ᱵᱷᱟᱹᱞᱟᱹᱭ ᱮᱢ ᱠᱟᱹᱢᱤ ᱞᱮᱠᱷᱟᱡ ᱢᱤᱫ ᱫᱚ ᱟᱛᱳ ᱴᱚᱞᱟ ᱢᱤᱫ ᱫᱚ ᱥᱚᱢᱟᱡᱽ ᱨᱮᱭᱟᱜ ᱢᱤᱫ ᱫᱚ ᱟᱛᱳ ᱫᱤᱥᱚᱢ ᱨᱮ ᱥᱟᱱᱛᱟᱲ ᱦᱚᱲ ᱞᱟᱹᱜᱤᱫ ᱡᱩᱫᱤ ᱢᱟᱹᱱᱟᱜ ᱮᱢ ᱠᱟᱹᱢᱤᱭᱟ ᱛᱟᱦᱚᱞᱮ ᱟᱢ ᱥᱟᱱᱟᱢ ᱦᱚᱲ ᱥᱮᱜ ᱠᱷᱚᱡ ᱜᱮ ᱟᱢ ᱢᱟᱹᱱ ᱮᱢ ᱧᱟᱢᱟ ᱛᱚ ᱢᱟᱹᱱᱟᱜ ᱡᱤᱱᱤᱥ ᱧᱟᱢ ᱞᱟᱹᱜᱤᱫ ᱛᱮ ᱦᱚᱲ ᱟᱭᱢᱟ ᱨᱚᱠᱚᱢ ᱯᱨᱚᱨᱤᱥᱨᱚᱢᱚᱜ ᱦᱩᱭᱩᱜᱼᱟ ᱟᱭᱢᱟ ᱨᱚᱠᱚᱢ ᱠᱷᱟᱴᱟᱣ ᱠᱟᱛᱮ ᱛᱟᱨᱯᱚᱨ ᱢᱟᱹᱱ ᱡᱤᱱᱤᱥ ᱟᱢ ᱧᱟᱢ ᱫᱟᱲᱮᱭᱟᱜᱼᱟ ᱛᱚ ᱤᱧ ᱞᱮᱠᱟᱛᱮᱧ ᱢᱮᱱᱟ ᱢᱟᱹᱱᱟᱜ ᱡᱤᱱᱤᱥ ᱡᱩᱫᱤᱢ ᱠᱚᱨᱟᱣ ᱞᱮᱠᱷᱟᱡ ᱢᱟᱹᱱᱟᱜ ᱡᱩᱫᱤᱢ ᱠᱚᱨᱟᱣ ᱠᱷᱟᱡ ᱟᱢ ᱥᱟᱱᱛᱟᱲ ᱦᱚᱲ ᱪᱮᱛᱟᱱ ᱨᱮ ᱥᱮ ᱥᱟᱱᱛᱟᱲ ᱦᱚᱲ ᱦᱚᱯᱚᱱ ᱪᱮᱛᱟᱱ ᱨᱮ ᱥᱟᱱᱛᱟᱲ ᱠᱚ ᱞᱟᱹᱜᱤᱫ ᱛᱮ ᱟᱭᱢᱟ ᱠᱤᱪᱷᱩ ᱠᱚᱨᱟᱣ ᱦᱩᱭᱩᱜ ᱛᱟᱢᱟ ᱟᱨ ᱥᱟᱱᱛᱟᱲ ᱠᱚ ᱪᱮᱛᱟᱱ ᱨᱮ ᱫᱟᱭᱟ ᱢᱟᱭᱟ ᱫᱚᱦᱚ ᱠᱟᱛᱮ ᱥᱟᱱᱛᱟᱲ ᱠᱚ ᱩᱭᱦᱟᱹᱨ ᱠᱟᱛᱮ ᱥᱟᱱᱛᱟᱲ ᱦᱚᱲ ᱠᱚ ᱩᱭᱦᱟᱹᱨ ᱠᱟᱛᱮ ᱟᱢ ᱢᱟᱹᱱᱟᱱ ᱡᱤᱱᱤᱥ ᱩᱱᱠᱩ ᱞᱟᱹᱜᱤᱫ ᱛᱮ ᱠᱚᱨᱟᱣ ᱦᱩᱭᱩᱜ ᱛᱟᱢᱟ